ᱟᱞᱮ ᱥᱟᱱᱛᱟᱲ ᱦᱚᱯᱚᱱ ᱠᱚᱣᱟᱜ ᱫᱚ ᱟᱞᱮ ᱥᱟᱱᱛᱟᱲ ᱦᱚᱯᱚᱱ ᱠᱚᱣᱟᱜ ᱫᱚ ᱡᱟᱦᱮᱨ ᱜᱟᱲ ᱜᱮ ᱢᱤᱫᱴᱟᱝ ᱢᱟᱨᱟᱝ ᱫᱷᱚᱨᱚᱢ ᱟᱨ ᱵᱚᱸᱜᱟ ᱵᱩᱨᱩᱨᱮ ᱯᱟᱹᱛᱭᱟᱹᱣ ᱢᱮᱱᱟᱜ ᱛᱟᱞᱮᱭᱟ ᱵᱚᱸᱜᱟ ᱵᱩᱨᱩᱜᱮ ᱟᱞᱮ ᱟᱹᱰᱤ ᱟᱹᱰᱤ ᱯᱟᱹᱛᱭᱟᱹᱣ ᱢᱮᱱᱟᱜᱼᱟ ᱟᱛᱳ ᱫᱤᱥᱚᱢ ᱨᱮ ᱡᱟᱦᱮᱨ ᱜᱟᱲ ᱨᱮ ᱵᱚᱸᱜᱟ ᱵᱩᱨᱩᱭ ᱞᱟᱹᱜᱤᱫᱼᱛᱮ ᱢᱤᱫᱴᱟᱝ ᱱᱟᱭᱠᱮᱞᱮ ᱥᱟᱵ ᱠᱟᱭᱟ ᱱᱟᱭᱠᱮ ᱵᱟᱵᱟ ᱴᱷᱮᱱᱜᱮ ᱟᱞᱮ ᱡᱚᱛᱚᱞᱮ ᱨᱟᱜ ᱦᱚᱢᱚᱨᱚᱜᱼᱟ ᱡᱟᱦᱟᱸᱭ ᱡᱟᱦᱟᱸ ᱞᱮᱠᱟᱭ ᱚᱥᱩᱵᱤᱫᱷᱟᱜᱼᱟ ᱚᱱᱟ ᱵᱮᱲᱟᱨᱮ ᱩᱱᱤ ᱚᱱᱟ ᱞᱟᱹᱜᱤᱫᱼᱛᱮ ᱱᱟᱭᱠᱮ ᱵᱟᱵᱟ ᱴᱷᱮᱱᱮ ᱨᱟᱜ ᱨᱟᱜ ᱦᱚᱢᱚᱲᱨᱜᱼᱟ ᱱᱟᱭᱠᱮ ᱵᱟᱵᱟ ᱴᱷᱮᱱᱮ ᱨᱟᱜ ᱦᱚᱢᱚᱨ ᱞᱮᱱᱠᱷᱟᱱ ᱱᱟᱭᱠᱮ ᱵᱟᱵᱟ ᱫᱚ ᱢᱟᱺᱡᱷᱤ ᱵᱟᱵᱟ ᱠᱤ ᱞᱟᱹᱭᱟᱭᱼᱛᱮ ᱠᱤᱪᱷᱩ ᱴᱚᱞᱟᱨᱮ ᱦᱚᱲᱞᱮ ᱡᱟᱣᱨᱟᱜᱼᱟ ᱦᱚᱲᱞᱮ ᱡᱟᱣᱨᱟ ᱞᱮᱱᱠᱷᱟᱱ ᱫᱚ ᱩᱱᱤᱭᱟᱜ ᱵᱩᱜᱤ ᱞᱟᱹᱜᱤᱫᱼᱛᱮ ᱟᱹᱰᱤᱜᱟᱱᱼᱞᱮ ᱠᱩᱨᱩᱢᱩᱴᱩᱭᱟ ᱡᱩᱫᱤ ᱩᱱᱤ ᱵᱩᱜᱤ ᱞᱟᱹᱜᱤᱫᱼᱛᱮ ᱟᱹᱰᱤᱜᱟᱱᱼᱞᱮ ᱠᱩᱨᱩᱢᱩᱴᱩ ᱠᱮᱫᱟ ᱮᱱᱠᱷᱟᱱ ᱫᱚ ᱡᱟᱦᱮᱨ ᱜᱟᱲ ᱨᱮ ᱥᱮᱱ ᱠᱟᱛᱮ ᱟᱡ ᱧᱩᱛᱩᱢᱛᱮ ᱱᱟᱭᱠᱮ ᱵᱟᱵᱟᱭ ᱵᱚᱸᱜᱟᱭᱟ ᱵᱚᱸᱜᱟ ᱵᱩᱨᱩ ᱠᱮᱫ ᱠᱷᱟᱱᱮ ᱟᱭᱟᱜ ᱞᱟᱹᱜᱤᱫ ᱵᱷᱟᱹᱞᱟᱹᱭ ᱠᱟᱹᱢᱤ ᱞᱟᱹᱜᱤᱫᱼᱛᱮ ᱩᱱᱤ ᱢᱟᱱᱥᱤᱠ ᱞᱮᱠᱟᱭ ᱫᱚᱦᱚᱭᱟ ᱚᱱᱟ ᱠᱟᱹᱢᱤ ᱡᱩᱫᱤ ᱟᱭᱟᱜ ᱯᱩᱨᱟᱹᱣ ᱞᱮᱱᱠᱷᱟᱱ ᱫᱚ ᱵᱩᱜᱤ ᱞᱮᱱᱠᱷᱟᱱᱮ ᱚᱱᱟ ᱢᱟᱱᱥᱤᱠ ᱦᱤᱥᱟᱹᱵᱛᱮ ᱟᱡᱫᱚ ᱠᱤᱪᱷᱩ ᱫᱟᱲᱮ ᱮᱢᱚᱜ ᱛᱮ ᱦᱩᱭᱟᱭᱟ ᱟᱨ ᱟᱞᱮ ᱥᱟᱱᱛᱟᱲ ᱦᱚᱲ ᱠᱚ ᱞᱟᱹᱜᱤᱫ ᱛᱮᱫᱚ ᱫᱷᱚᱨᱚᱢ ᱫᱚ ᱱᱩᱱᱟᱹᱜ ᱜᱮ ᱠᱮᱴᱮᱡ ᱢᱮᱱᱛᱮᱞᱮ ᱵᱷᱟᱹᱵᱤᱭᱟ ᱡᱮ ᱡᱟᱦᱟᱸᱭ ᱡᱟᱦᱟᱸᱛᱤᱥ ᱡᱟᱦᱟᱸ ᱨᱮᱜᱮ ᱛᱟᱦᱮᱱᱟᱭ ᱥᱩᱨ ᱨᱮ ᱵᱟᱝ ᱥᱟᱺᱜᱤᱧ ᱨᱮ ᱫᱷᱚᱨᱚᱢ ᱨᱮᱞᱮ ᱢᱮᱱ ᱞᱮᱠᱷᱟᱱ ᱫᱚ ᱟᱡ ᱵᱩᱜᱤ ᱨᱮᱜᱮ ᱛᱟᱦᱮᱱᱟᱭ ᱟᱨ ᱱᱟᱯᱟᱭ ᱨᱮᱜᱮ ᱦᱮᱡ ᱨᱩᱣᱟᱹᱲᱚᱜᱼᱟᱭ ᱟᱛᱳ ᱫᱤᱥᱚᱢᱛᱮ ᱢᱮᱱᱛᱮ ᱟᱨ ᱡᱟᱦᱟᱸ ᱥᱮᱫ ᱜᱮᱞᱮ ᱪᱟᱞᱟᱜ ᱵᱤᱨ ᱵᱩᱨᱩ ᱠᱤ ᱵᱟᱝ ᱥᱚᱦᱚᱨ ᱵᱟᱡᱟᱨ ᱟᱛᱳ ᱫᱤᱥᱚᱢ ᱨᱮ ᱡᱩᱫᱤ ᱟᱞᱮ ᱠᱮᱴᱮᱡ ᱢᱮᱱ ᱠᱟᱛᱮᱞᱮ ᱥᱮᱱᱚᱜᱼᱟ ᱮᱱᱠᱷᱟᱱ ᱫᱚ ᱚᱱᱟ ᱫᱷᱚᱨᱚᱢ ᱯᱟᱹᱛᱭᱟᱹᱣ ᱠᱟᱛᱮᱜ ᱡᱩᱫᱤᱞᱮ ᱥᱮᱱᱚᱜᱼᱟ ᱮᱱᱠᱷᱟᱱ ᱫᱚ ᱩᱱᱤ ᱵᱮᱥ ᱨᱮᱜᱮ ᱛᱟᱦᱮᱱᱟᱭ ᱟᱨ ᱱᱟᱯᱟᱭ ᱛᱮᱜᱮ ᱦᱮᱡ ᱡᱩᱣᱟᱹᱲᱚᱜᱼᱟᱭ